ᱮᱱᱮᱡ ᱫᱚ ᱞᱟᱦᱟ ᱠᱷᱚᱱᱟᱜ ᱵᱚᱱ ᱨᱤᱦᱟᱨᱥᱮᱞᱟ ᱡᱷᱚᱛᱚ ᱠᱚ ᱵᱚᱭᱦᱟ ᱫᱟᱹᱭ ᱫᱟᱫᱟ ᱜᱚᱜᱚ ᱵᱟᱵᱟ ᱨᱤᱦᱟᱨᱥᱮᱞ ᱟᱵᱚᱱ ᱞᱟᱦᱟ ᱠᱷᱚᱱᱟᱜ ᱛᱚᱵᱮ ᱥᱮ ᱟᱠᱷᱲᱟ ᱛᱟᱞᱟ ᱨᱮᱫᱚ ᱱᱟᱯᱟᱭ ᱛᱮᱵᱚᱱ ᱮᱱᱮᱡᱼᱟ ᱢᱤᱫ ᱞᱮᱠᱟ ᱡᱟᱸᱜᱟ ᱢᱤᱫ ᱞᱮᱠᱟᱵᱚᱱ ᱡᱷᱤᱞᱚᱭᱟ ᱢᱤᱫ ᱞᱮᱠᱟᱵᱚᱱ ᱦᱤᱞᱟᱹᱜᱼᱟ ᱛᱳ ᱵᱟᱦᱟ ᱵᱟᱦᱟ ᱨᱮᱫᱚ ᱵᱟᱦᱟ ᱞᱮᱠᱟ ᱥᱚᱦᱚᱨᱟᱭ ᱨᱮᱫᱚ ᱥᱚᱦᱚᱨᱟᱭ ᱞᱮᱠᱟ ᱫᱚᱝ ᱫᱚ ᱫᱚᱝ ᱞᱮᱠᱟ ᱞᱟᱜᱽᱬᱮ ᱫᱚ ᱞᱟᱜᱽᱬᱮ ᱞᱮᱠᱟ ᱮᱱᱮᱡ ᱦᱚᱸᱛᱚ ᱵᱷᱤᱱᱟᱹ ᱵᱷᱤᱱᱟᱹ ᱦᱮᱱᱟᱜᱼᱟ ᱟᱨ ᱥᱮᱨᱮᱧ ᱦᱚᱸ ᱵᱷᱤᱱᱟᱹ ᱵᱷᱤᱱᱟᱹ ᱦᱮᱱᱟᱜᱼᱟ ᱡᱚᱛᱚ ᱞᱮᱠᱟᱱᱟᱜ ᱥᱮᱨᱮᱧ ᱦᱮᱱᱟᱜᱼᱟ ᱫᱚᱝ ᱦᱮᱱᱟᱜᱼᱟ ᱞᱟᱜᱽᱬᱮ ᱦᱮᱱᱟᱜᱼᱟ ᱵᱟᱦᱟ ᱦᱮᱱᱟᱜᱼᱟ ᱥᱚᱦᱚᱨᱟᱭ ᱦᱮᱱᱟᱜᱼᱟ ᱨᱤᱧᱡᱟ ᱦᱮᱱᱟᱜᱼᱟ ᱢᱟᱛᱣᱟᱨ ᱦᱮᱱᱟᱜᱼᱟ ᱛᱚ ᱛᱚᱵᱮᱥᱮ ᱟᱵᱚᱣᱟᱜ ᱡᱤᱭᱚᱱ ᱰᱟᱦᱟᱨ ᱫᱚᱵᱚᱱ ᱞᱟᱦᱟᱭ ᱛᱟᱵᱚᱱᱟ ᱡᱚᱛᱚ ᱠᱚᱜᱮ ᱢᱟᱱᱮ ᱱᱚᱶᱟ ᱨᱮ ᱜᱚᱲᱚ ᱥᱚᱯᱚᱦᱚᱫ ᱵᱚᱱ ᱛᱟᱦᱮᱱᱟ ᱮᱱᱮᱡ ᱥᱮᱨᱮᱧ ᱨᱮ